ᱠᱤᱪᱷᱩ ᱥᱮᱨᱢᱟ ᱠᱤᱪᱷᱩ ᱥᱮᱨᱢᱟ ᱞᱟᱦᱟᱨᱮ ᱡᱟᱦᱟᱸ ᱢᱳᱵᱟᱭᱤᱞ ᱠᱚᱵᱚᱱ ᱤᱭᱩᱡᱮᱫ ᱛᱟᱦᱮᱱᱟ ᱛᱚ ᱚᱱᱟ ᱠᱚᱫᱚ ᱮᱠᱫᱚᱢ ᱠᱟᱹᱴᱤᱡ ᱯᱷᱳᱱ ᱛᱟᱦᱮᱠᱟᱱᱟ ᱡᱟᱦᱟᱸ ᱠᱚ ᱞᱟᱹᱭᱟ ᱯᱟᱛᱤ ᱯᱷᱳᱱ ᱛᱚ ᱚᱱᱟᱠᱚ ᱢᱩᱫ ᱨᱮ ᱢᱟᱱᱮ ᱛᱟᱦᱮᱸ ᱠᱟᱱᱟ ᱱᱳᱠᱤᱭᱟ ᱛᱟᱦᱮᱠᱟᱱᱟ ᱟᱨ ᱮᱢ ᱴᱤ ᱮᱥ ᱢᱟᱱᱮ ᱮᱠᱫᱚᱢ ᱠᱷᱟᱹᱞᱤ ᱚᱱᱟᱫᱚ ᱨᱚᱲ ᱜᱮ ᱡᱩᱛᱩᱜᱼᱟ ᱚᱱᱠᱟ ᱟᱨ ᱮᱴᱟᱜ ᱢᱟᱱᱮ ᱟᱭᱢᱟ ᱵᱤᱰᱤᱭᱳ ᱥᱮᱨᱮᱧ ᱚᱱᱟ ᱠᱚᱫᱚ ᱵᱟᱝ ᱛᱟᱦᱮᱸ ᱠᱟᱱᱟ ᱛᱚ ᱟᱨ ᱱᱮᱛᱟᱨ ᱨᱮᱱᱟᱜ ᱫᱚ ᱥᱢᱟᱨᱴᱥ ᱥᱢᱟᱨᱴ ᱯᱷᱳᱱ ᱫᱚ ᱢᱟᱱᱮ ᱦᱮᱡ ᱟᱠᱱᱟ ᱡᱟᱦᱟᱸ ᱫᱚ ᱚᱱᱟ ᱯᱷᱳᱱ ᱛᱮᱜᱮ ᱟᱭᱢᱟ ᱠᱤᱪᱷᱩᱢ ᱢᱟᱱᱮᱢ ᱠᱚᱨᱟᱣ ᱫᱟᱲᱮᱭᱟᱜᱼᱟ ᱢᱟᱱᱮ ᱱᱮᱴ ᱵᱮᱝᱠᱤᱝ ᱠᱷᱚᱡ ᱥᱮ ᱱᱟᱣᱟᱴᱟᱜ ᱤᱱᱴᱟᱨᱱᱮᱴ ᱤᱱᱴᱟᱨᱱᱮᱴ ᱵᱮᱵᱚᱥᱛᱟ ᱡᱚᱛᱚ ᱜᱮ ᱢᱟᱱᱟᱜᱼᱟ ᱚᱱᱟᱨᱮᱫᱚ ᱢᱟᱱᱮ ᱡᱟᱦᱟᱱᱟᱜ ᱠᱚᱭᱨᱤᱪ ᱠᱚᱦᱚᱸ ᱥᱟᱨᱪ ᱨᱮᱱᱟᱜ ᱥᱮ ᱢᱟᱱᱮ ᱡᱟᱦᱟᱸᱴᱟᱜ ᱜᱮᱢ ᱠᱷᱚᱡᱚᱜᱼᱟ ᱥᱮ ᱪᱮᱫ ᱞᱮᱠᱟᱱᱟᱜ ᱮᱢ ᱥᱟᱨᱪᱟᱢ ᱵᱟᱰᱟᱭ ᱡᱚᱝ ᱥᱮ ᱠᱩᱠᱞᱤ ᱠᱩᱡ ᱛᱟᱦᱮᱱ ᱠᱷᱟᱡ ᱡᱷᱚᱛᱚ ᱚᱱᱟ ᱨᱮᱫᱚᱢ ᱧᱟᱢᱟ ᱥᱢᱟᱨᱴ ᱯᱷᱳᱱ ᱨᱮ ᱟᱨ ᱚᱱᱮ ᱚᱱᱟ ᱜᱮ ᱦᱩᱸ ᱢᱟᱨᱟᱝ ᱯᱷᱟᱨᱟᱠ ᱠᱟᱱᱟ ᱞᱟᱦᱟ ᱛᱮᱱᱟᱜ ᱯᱟᱛᱤ ᱯᱷᱳᱱ ᱟᱨ ᱱᱮᱛᱟᱨᱟᱜ ᱥᱢᱟᱨᱴ ᱯᱷᱳᱱ ᱫᱚ ᱟᱭᱢᱟ ᱜᱮ ᱢᱟᱱᱮ ᱟᱹᱰᱤ ᱩᱛᱟᱹᱨ ᱜᱮ ᱛᱚᱯᱷᱟᱛ ᱜᱮᱭᱟ ᱟᱨ ᱞᱟᱦᱟ ᱛᱮᱱ ᱠᱷᱚᱱ ᱱᱮᱛᱟᱨᱟᱜ ᱪᱮᱫᱞᱮᱠᱟ ᱱᱮᱴᱚᱣᱟᱨᱠ ᱡᱳᱜᱟᱡᱳᱜᱽ ᱢᱟᱱᱮ ᱞᱟᱦᱟᱛᱮᱱ ᱱᱮᱴ ᱱᱮᱴᱚᱣᱟᱨᱠ ᱫᱚ ᱪᱮᱫᱞᱮᱟ ᱢᱟᱱᱮ ᱞᱟᱦᱟ ᱛᱮᱱᱟᱜ ᱱᱮᱴᱚᱣᱟᱨᱠ ᱫᱚ ᱥᱮᱨᱚᱠᱚᱢ ᱯᱨᱚᱛᱷᱚᱢ ᱯᱨᱚᱛᱷᱚᱢ ᱛᱚ ᱦᱮᱡ ᱟᱠᱟᱱᱟ ᱯᱷᱳᱱ ᱞᱟᱦᱟ ᱛᱮᱱᱟᱜ ᱱᱮᱴᱚᱣᱟᱨᱠ ᱫᱚ ᱥᱮᱨᱚᱠᱚᱢ ᱵᱮᱵᱚᱥᱛᱷᱟ ᱫᱚ ᱵᱟᱝ ᱛᱟᱦᱮᱸ ᱠᱟᱱᱟ ᱚᱲᱟᱜ ᱨᱮᱢ ᱵᱚᱞᱚ ᱞᱮᱱ ᱠᱷᱟᱡ ᱚᱲᱟᱜ ᱨᱮ ᱱᱮᱴᱚᱣᱟᱨᱠ ᱵᱟᱭ ᱧᱟᱢᱟ ᱵᱟᱨᱦᱮ ᱨᱮ ᱳᱰᱳᱠ ᱦᱩᱭᱩᱜᱼᱟ ᱚᱝᱠᱟ ᱟᱨ ᱱᱮᱛᱟᱨ ᱫᱚ ᱢᱳᱴᱟᱢᱩᱴᱤ ᱡᱟᱭᱜᱟᱼᱡᱟᱭᱜᱟ ᱨᱮᱫᱚ ᱵᱷᱟᱜᱮ ᱜᱮᱭᱟ ᱡᱟᱭᱜᱟᱼᱡᱟᱭᱜᱟ ᱨᱮᱫᱚ ᱢᱩᱥᱠᱤᱞ ᱦᱚᱸ ᱢᱩᱥᱠᱤᱞ ᱜᱮᱭᱟ ᱮᱠᱫᱚᱢ ᱜᱮ ᱵᱷᱟᱜᱮ ᱜᱮᱭᱟ ᱚᱱᱟ ᱦᱚᱸ ᱵᱟᱝ ᱠᱟᱱᱟ ᱟᱨ ᱚᱱᱟ ᱵᱮᱜᱚᱨ ᱫᱚ ᱵᱷᱟᱜᱮ ᱜᱮᱭᱟ ᱵᱷᱟᱜᱮ ᱜᱮ ᱛᱟᱦᱮᱱ ᱜᱮᱭᱟ ᱟᱨ ᱟᱨ ᱤᱧ ᱫᱚ ᱪᱮᱫ ᱥᱤᱢᱤᱧ ᱵᱮᱵᱚᱦᱟᱨ ᱜᱮᱭᱟ ᱤᱧ ᱫᱚ ᱵᱟᱨᱭᱟ ᱥᱤᱢᱤᱧ ᱵᱮᱵᱚᱦᱟᱨ ᱜᱮᱭᱟ ᱢᱤᱫᱴᱮᱱ ᱫᱚ ᱮᱭᱟᱨᱴᱮᱞ ᱟᱨ ᱢᱤᱫᱴᱮᱱ ᱫᱚ ᱡᱤᱭᱳ ᱡᱤᱭᱳ ᱢᱤᱫ ᱥᱚᱢᱚᱭ ᱟᱹᱰᱤ ᱠᱷᱟᱨᱟᱯ ᱜᱮ ᱪᱟᱞᱟᱜ ᱠᱟᱱ ᱛᱟᱦᱮᱱᱟ ᱚᱱᱟ ᱠᱟᱨᱚᱱ ᱫᱚ ᱦᱩᱭᱩᱜ ᱠᱟᱱᱟ ᱢᱟᱱᱮ ᱟᱞᱮᱭᱟᱜ ᱠᱩᱰᱟᱹᱢ ᱨᱮᱜᱮ ᱢᱟᱱᱮ ᱰᱤᱠᱪᱤ ᱨᱮᱱᱟᱜ ᱢᱤᱫᱴᱮᱱ ᱤᱭᱟᱹ ᱢᱮᱟᱜᱼᱟ ᱴᱟᱣᱟᱨ ᱢᱮᱱᱟᱜᱼᱟ ᱛᱚ ᱚᱱᱟ ᱠᱷᱟ ᱛᱤᱨ ᱛᱮ ᱰᱤᱥᱴᱵᱚᱜ ᱠᱟᱱ ᱛᱟᱦᱮᱱᱟ ᱟᱫᱚ ᱛᱟᱨᱯᱚᱨᱮ ᱫᱚ ᱠᱤᱪᱷᱩ ᱠᱤᱪᱷᱩ ᱵᱚᱪᱷᱚᱨ ᱢᱤᱫ ᱵᱚᱪᱷᱚᱨ ᱞᱮᱠᱟᱫᱚ ᱵᱷᱟᱜᱮ ᱜᱮ ᱪᱟᱞᱟᱜ ᱠᱟᱱ ᱛᱟᱦᱮᱱᱟ ᱡᱤᱭᱳ ᱛᱮ ᱵᱷᱟᱜᱮ ᱢᱟᱱᱮ ᱵᱷᱟᱜᱮ ᱜᱮ ᱪᱟᱞᱟᱜ ᱛᱟᱦᱮᱱ ᱠᱟᱱ ᱛᱟᱦᱮᱱᱟ ᱛᱟᱯᱚᱨᱮ ᱠᱤᱪᱷᱩ ᱫᱤᱱ ᱢᱤᱫ ᱵᱚᱪᱷᱚᱨ ᱦᱩᱭ ᱛᱟᱭᱚᱢ ᱥᱮ ᱰᱮᱲ ᱵᱚᱪᱷᱚᱨ ᱦᱩᱭ ᱛᱟᱭᱚᱢ ᱚᱱᱟ ᱦᱚᱸ ᱠᱟᱹᱴᱤᱡ ᱯᱨᱚᱵᱞᱮᱢᱚᱜ ᱠᱟᱱ ᱛᱟᱦᱮᱱᱟ ᱚᱲᱟᱜ ᱨᱮ ᱚᱲᱟᱜ ᱠᱷᱚᱱ ᱵᱟᱭ ᱥᱮᱨᱚᱠᱚᱢ ᱱᱮᱴ ᱵᱟᱭ ᱧᱟᱢᱮᱫ ᱛᱟᱦᱮᱱᱟ ᱡᱮ ᱪᱷᱟᱸᱫᱽ ᱪᱟᱞᱟᱜ ᱦᱩᱭᱩᱜᱼᱟ ᱥᱮ ᱵᱟᱨᱦᱮ ᱳᱰᱳᱠ ᱦᱩᱭᱩᱜᱼᱟ ᱚᱱᱠᱟ ᱟᱨ ᱚᱱᱟ ᱠᱷᱟᱹᱛᱤᱨ ᱛᱮ ᱢᱟᱱᱮ ᱢᱤᱫ ᱢᱤᱫᱴᱮᱱ ᱵᱟᱨᱭᱟ ᱜᱮ ᱡᱤᱭᱳ ᱛᱟᱦᱮᱸ ᱠᱟᱱᱟ ᱤᱧᱟᱹᱜ ᱦᱚᱸ ᱛᱚ ᱚᱱᱟ ᱠᱟᱹᱛᱤᱨ ᱛᱮ ᱯᱨᱚᱵᱞᱮᱢ ᱦᱩᱭᱩᱜ ᱠᱟᱱ ᱛᱟᱦᱮᱸᱜ ᱜᱮᱭᱟ ᱛᱚ ᱱᱮᱛᱟᱨ ᱠᱚᱛᱮ ᱫᱚ ᱪᱮᱫ ᱢᱟᱱᱮ ᱡᱚᱛᱚ ᱜᱮ ᱱᱮᱴ ᱢᱟᱫᱽᱫᱷᱚᱢ ᱛᱮᱜᱮ ᱡᱚᱛᱚ ᱥᱠᱩᱞ ᱠᱚ ᱠᱚᱞᱮᱡᱽ ᱠᱚ ᱡᱷᱚᱛᱚ ᱢᱟᱱᱮ ᱢᱟᱱᱮ ᱤᱭᱟᱹ ᱛᱮᱜᱮ ᱦᱚᱣᱟᱴᱥᱮᱯ ᱥᱮ ᱢᱮᱞ ᱟᱭᱰᱤ ᱡᱷᱚᱛᱚ ᱤᱭᱟᱹ ᱢᱮᱞ ᱛᱮᱜᱮ ᱡᱷᱚᱛᱚ ᱠᱩᱞᱳᱜᱼᱟ ᱡᱟᱦᱟᱱᱟᱜ ᱚᱱᱞᱟᱭᱤᱱ ᱠᱞᱟᱥ ᱠᱚ ᱥᱮ ᱡᱟᱦᱟᱱᱟᱜ ᱱᱳᱴᱤᱥ ᱠᱚᱦᱚᱸ ᱦᱚᱣᱟᱴᱥᱮᱯ ᱠᱚᱛᱮ ᱡᱷᱚᱛᱚ ᱪᱟᱞᱟᱜᱼᱟ ᱮᱵᱟᱨ ᱚᱥᱩᱵᱤᱫᱟ ᱦᱩᱭᱩᱜ ᱠᱟᱱ ᱠᱷᱟᱹᱛᱤᱨ ᱢᱤᱫᱴᱮᱱ ᱡᱤᱭᱳ ᱟᱢᱵᱟᱨ ᱫᱩᱧ ᱯᱳᱴ ᱠᱤᱫᱟᱹᱧ ᱢᱟᱱᱮ ᱮᱭᱟᱨᱴᱟᱞ ᱠᱟ ᱫᱤᱧ ᱛᱚ ᱮᱠᱷᱚᱱ ᱵᱟᱱᱟᱨ ᱵᱟᱨᱭᱟ ᱜᱮ ᱪᱟᱞᱟᱜ ᱠᱟᱱᱟ ᱡᱤᱭᱳ ᱟᱨ ᱮᱭᱟᱨᱴᱮᱞ ᱦᱮᱸ ᱤᱧᱟᱹᱜ ᱢᱟᱥ ᱨᱮᱫᱚ ᱵᱟᱨᱭᱟ ᱥᱤᱢ ᱪᱟᱞᱟᱣ ᱫᱚ ᱢᱩᱥᱠᱤᱞ ᱦᱚᱸ ᱢᱩᱥᱠᱤᱞ ᱜᱮᱭᱟ ᱛᱚ ᱢᱳᱴᱟᱢᱩᱴᱤ ᱚᱱᱟ ᱠᱷᱚᱨᱪᱟᱜᱼᱟ ᱰᱮᱲ ᱦᱟᱡᱟᱨ ᱪᱮᱛᱟᱱ ᱜᱮ ᱛᱤᱱ ᱦᱟᱡᱟᱨ ᱫᱚ ᱵᱟᱝ ᱦᱩᱭᱩᱜᱼᱟ ᱛᱚ ᱢᱳᱴᱟᱢᱳᱴᱤ ᱤᱧᱟᱹᱜ ᱮᱠᱥᱯᱮᱨᱤᱭᱮᱱᱥᱤᱧ ᱥᱮᱭᱟᱨ ᱠᱮᱫᱟ ᱟᱭᱢᱟ ᱥᱟᱨᱦᱟᱣ